ᱢᱟᱲᱟᱝ ᱪᱟᱹᱥᱤ ᱠᱚᱫᱚ ᱟᱹᱰᱤ ᱩᱥᱟᱹᱨᱟ ᱱᱟᱦᱟᱜᱠᱟᱨ ᱡᱩᱜᱽ ᱨᱮ ᱦᱟᱱᱮ ᱢᱮᱥᱤᱱ ᱠᱚᱛᱮ ᱠᱚ ᱥᱤ ᱦᱚᱪᱚᱭᱟ ᱟᱨ ᱟᱹᱰᱤ ᱞᱚᱜᱚᱱ ᱠᱚ ᱥᱤ ᱯᱩᱨᱟᱹᱣ ᱛᱮᱠᱚ ᱪᱟᱨᱟ ᱜᱚᱫᱟ ᱟᱨ ᱠᱚ ᱪᱟᱥᱟ ᱥᱟᱨ ᱠᱚ ᱩᱱᱠᱩᱣᱟᱜ ᱫᱚ ᱯᱩᱭᱥᱟᱹ ᱢᱮᱱᱟᱜᱼᱟ ᱥᱟᱨ ᱠᱚ ᱠᱷᱚᱛ ᱠᱚ ᱟᱹᱰᱤ ᱪᱟᱬᱮ ᱠᱚ ᱠᱤᱨᱤᱧ ᱜᱚᱫᱟ ᱟᱨ ᱚᱱᱟ ᱠᱚᱨᱮ ᱠᱚ ᱞᱟᱜᱟᱣᱛᱮ ᱟᱹᱰᱤ ᱱᱟᱯᱟᱭ ᱠᱚ ᱪᱟᱥᱟ

ᱩᱱᱠᱩ ᱢᱟᱨᱟᱝ ᱪᱟᱹᱥᱤ ᱛᱩᱞᱩᱡ ᱦᱩᱰᱤᱧ ᱪᱟᱹᱥᱤ ᱫᱚ ᱟᱨᱡᱟᱣ ᱨᱮᱦᱚᱸ ᱠᱚ ᱠᱚᱢᱚᱜᱼᱟ ᱱᱚᱣᱟ ᱫᱚ ᱠᱟᱹᱣᱰᱤ ᱨᱮᱱᱟᱜ ᱠᱚᱢ ᱤᱫᱤ ᱠᱟᱛᱮ ᱜᱮ ᱱᱚᱣᱟ ᱠᱚᱫᱚ ᱦᱩᱭᱩᱜ ᱠᱟᱱᱟ